ᱡᱟᱦᱟᱸ ᱨᱮᱫᱚ ᱧᱮᱞ ᱵᱟᱲᱟᱭᱮᱫ ᱜᱮᱭᱟᱞᱮ ᱮᱱᱠᱷᱟᱱ ᱧᱮᱞ ᱠᱟᱛᱮᱫ ᱢᱤᱫᱴᱤᱡ ᱠᱚ ᱠᱚ ᱦᱩᱭᱩᱜ ᱠᱟᱱᱟ ᱠᱚᱞᱮ ᱧᱮᱞ ᱵᱟᱲᱟᱭᱮᱫᱼᱟ ᱠᱚ ᱧᱮᱞ ᱞᱮᱠᱷᱟᱱ ᱜᱚᱞᱯᱚ ᱠᱚ ᱦᱤᱡᱩᱜᱼᱟ ᱚᱱᱮ ᱢᱤᱫᱴᱤᱡᱟᱜ ᱜᱚᱞᱯᱚ ᱠᱚ ᱦᱤᱡᱩᱜᱼᱟ ᱜᱚᱞᱯᱚ ᱠᱚ ᱚᱱᱟ ᱠᱚ ᱵᱟᱲᱟᱭ ᱞᱮᱠᱷᱟᱱ ᱜᱮ ᱡᱮᱦᱩᱛᱩ ᱡᱟᱦᱟᱸᱭᱦᱚᱢ ᱞᱟᱹᱭ ᱫᱟᱲᱮᱭᱟ ᱡᱮ ᱱᱚᱣᱟ ᱫᱚ ᱱᱚᱝᱠᱟ ᱱᱚᱣᱟ ᱫᱚ ᱱᱚᱝᱠᱟ ᱢᱤᱫᱴᱤᱡ ᱫᱚ ᱵᱮᱥᱟᱜ ᱵᱮᱥᱼᱵᱮᱥᱟᱜ ᱠᱚᱠᱚ ᱢᱟᱱᱮ ᱚᱱᱮ ᱢᱤᱫᱴᱤᱡᱟᱜ ᱫᱚ ᱵᱮᱥᱼᱵᱮᱥᱟᱜ ᱜᱚᱞᱯᱚ ᱦᱤᱡᱩᱜᱼᱟ ᱜᱚᱞᱯᱚ ᱪᱮᱫ ᱞᱮᱱᱠᱷᱟᱱ ᱟᱢ ᱱᱤᱡᱮ ᱦᱚᱸ ᱱᱤᱡᱮ ᱱᱤᱡᱮ ᱛᱮᱢ ᱩᱭᱦᱟᱹᱨᱟ ᱟᱨ ᱢᱤᱫ ᱦᱚᱲ ᱡᱮᱦᱮᱛᱩ ᱜᱤᱫᱽᱨᱟᱹ ᱡᱟᱦᱟᱸᱭ ᱜᱤᱫᱽᱨᱟᱹ ᱵᱮᱥ ᱢᱟᱱᱮ ᱮᱴᱟᱜ ᱛᱮ ᱪᱟᱞᱟᱜ ᱟᱭ ᱡᱟᱦᱟᱱᱟᱜ ᱜᱮ ᱡᱟᱦᱟᱸ ᱛᱮᱜᱮ ᱪᱟᱞᱟᱜ ᱟᱭ ᱮᱱᱠᱷᱟᱱ ᱩᱱᱤ ᱜᱚᱞᱯᱚ ᱞᱮᱠᱟᱛᱮᱢ ᱞᱟᱹᱭᱟᱭ ᱠᱷᱟᱱ ᱩᱱᱤ ᱜᱤᱫᱽᱨᱟᱹ ᱫᱚ ᱪᱮᱫᱟᱭ ᱟᱨ ᱚᱱᱛᱮ ᱵᱟᱹᱲᱤᱡ ᱰᱟᱦᱟᱮ ᱥᱮᱫ ᱵᱟᱭ ᱪᱟᱞᱟᱜᱼᱟ ᱚᱱᱟ ᱠᱷᱟᱹᱛᱤᱨ ᱟᱞᱮᱫᱚ ᱫᱚ ᱚᱱᱟ ᱠᱷᱟᱹᱛᱤᱨ ᱱᱤᱦᱟᱹᱛ ᱧᱮᱞ ᱫᱚᱨᱠᱟᱨ ᱟᱨ ᱡᱟᱦᱟᱸ ᱛᱤᱱᱟᱹᱜ ᱦᱤᱡᱩ ᱠᱟᱱᱟ ᱦᱚᱸ ᱧᱮᱞ ᱥᱚᱢᱚᱭ ᱦᱚᱸ ᱧᱮᱞ ᱠᱟᱛᱮᱫ ᱚᱱᱟ ᱨᱮᱭᱟᱜ ᱩᱯᱨᱩᱢ ᱦᱚᱸ ᱫᱚᱨᱠᱟᱨ ᱱᱚᱣᱟ ᱫᱚ ᱱᱚᱝᱠᱟ ᱞᱮᱠᱷᱟᱱ ᱱᱚᱝᱠᱟ ᱦᱩᱭᱩᱜᱼᱟ ᱵᱷᱟᱹᱞᱟᱹᱭ ᱦᱩᱭᱩᱜ ᱼᱟ ᱟᱨ ᱱᱚᱣᱟ ᱫᱚ ᱱᱚᱝᱠᱟ ᱞᱮᱠᱷᱟᱱ ᱵᱷᱟᱹᱞᱟᱹᱭ ᱵᱟᱝ ᱦᱩᱭᱩᱜᱼᱟ ᱚᱱᱟ ᱠᱷᱟᱹᱛᱤᱨ ᱚᱱᱟ ᱠᱷᱟᱹᱛᱤᱨ ᱫᱚ ᱱᱤᱦᱟᱹᱛ ᱱᱚᱣᱟ ᱡᱟᱦᱟᱸ ᱠᱚᱨᱮ ᱞᱮ ᱧᱮᱞᱮᱫᱼᱟ ᱡᱟᱦᱟᱸ ᱱᱟᱯᱟᱭᱼᱱᱟᱯᱟᱭᱟᱜ ᱜᱚᱞᱯᱚ ᱜᱮ ᱦᱤᱡᱩᱜ ᱠᱟᱱᱟ ᱟᱨ ᱡᱟᱦᱟᱸ ᱛᱤᱱᱟᱹᱜ ᱜᱮ ᱦᱤᱡᱩᱜ ᱠᱟᱱ ᱥᱟᱨᱟ ᱞᱮᱛᱟᱲ ᱢᱟ ᱵᱟᱢ ᱧᱮᱞ ᱫᱟᱲᱮᱭᱟᱜᱼᱟ ᱠᱤᱱᱛᱩ ᱱᱚᱣᱟ ᱧᱮᱞ ᱞᱮᱠᱷᱟᱱ ᱫᱚ ᱢᱤᱫᱴᱮᱡ ᱢᱚᱱᱮᱨᱮ ᱡᱮ ᱱᱚᱣᱟ ᱫᱚ ᱱᱚᱝᱠᱟ ᱠᱟᱱᱟ ᱡᱮ ᱱᱚᱣᱟ ᱫᱚ ᱱᱚᱝᱠᱟ ᱠᱟᱱᱟ ᱚᱱᱟ ᱠᱷᱟᱹᱛᱤᱨ ᱪᱮᱱᱮᱞ ᱫᱚ ᱱᱤᱦᱟᱹᱛ ᱧᱮᱞ ᱫᱚᱨᱠᱟᱨ ᱟᱨ ᱡᱟᱦᱟᱸ ᱛᱤᱱᱟᱹᱜ ᱨᱮᱠᱚ ᱟᱲᱟᱜ ᱮᱫᱟ ᱡᱟᱦᱟᱸᱭ ᱵᱮᱥᱼᱵᱮᱥᱟᱜ ᱠᱚ ᱟᱲᱟᱜ ᱮᱫᱟ ᱡᱟᱦᱟᱸ ᱜᱷᱚᱴᱟᱣ ᱟᱠᱟᱱᱟ ᱯᱚᱨᱠᱨᱤᱛᱤ ᱨᱮ ᱚᱱᱟ ᱦᱩᱭᱩᱜ ᱠᱟᱱᱟ ᱟᱨ ᱡᱟᱦᱟᱸ ᱚᱱᱟ ᱜᱚᱞᱯᱚ ᱠᱚᱦᱚᱸ ᱜᱚᱞᱯᱚ ᱠᱚᱦᱚᱸ ᱡᱟᱦᱟᱸ ᱜᱚᱞᱯᱚ ᱫᱚ ᱵᱟᱝᱟ ᱡᱟᱦᱟᱸ ᱠᱟᱹᱦᱱᱤ ᱚᱱᱟᱦᱚᱸ ᱡᱟᱦᱟᱸ ᱵᱮᱥᱼᱵᱮᱥᱟᱜ ᱜᱮ ᱚᱱᱟ ᱠᱟᱹᱦᱱᱤᱢ ᱱᱤᱡᱮ ᱡᱟᱦᱟᱸᱭᱮᱢ ᱧᱮᱞᱟ ᱚᱱᱟ ᱟᱢ ᱵᱟᱰᱟᱭ ᱴᱷᱤᱠᱟᱹ ᱞᱮᱠᱷᱟᱱ ᱡᱮ ᱟᱨ ᱢᱤᱫ ᱦᱚᱲᱮᱢ ᱞᱟᱹᱭᱟᱭᱟ ᱡᱮ ᱵᱟᱝ ᱱᱚᱣᱟ ᱫᱚ ᱱᱚᱝᱠᱟ ᱱᱚᱣᱟ ᱫᱚ ᱵᱮᱥ ᱰᱟᱦᱟᱨ ᱠᱟᱱᱟ ᱟᱨ ᱱᱚᱣᱟ ᱫᱚ ᱵᱟᱹᱲᱤᱡ ᱰᱟᱦᱟᱨ ᱠᱟᱱᱟ ᱚᱱᱟ ᱠᱷᱟᱹᱛᱤᱨ ᱫᱚ ᱱᱟᱯᱟᱭᱼᱱᱟᱯᱟᱭᱟᱜ ᱜᱮ ᱜᱚᱞᱯᱚ ᱦᱤᱡᱩᱜ ᱠᱟᱱᱟ ᱟᱨ ᱱᱟᱯᱟᱭᱼᱱᱟᱯᱟᱭᱟᱜ ᱚᱱᱟ ᱠᱟᱹᱦᱱᱤ ᱦᱚᱸ ᱠᱟᱹᱦᱱᱤ ᱦᱚᱸ ᱱᱤᱡᱮᱛᱮᱢ ᱴᱷᱤᱠᱟᱹ ᱞᱮᱠᱷᱟᱱ ᱱᱚᱣᱟ ᱡᱮ ᱟᱢ ᱵᱟᱰᱟᱭ ᱫᱟᱲᱮᱭᱟᱜᱼᱟ ᱟᱨ ᱢᱤᱫ ᱦᱚᱲ ᱡᱟᱦᱟᱸᱭ ᱜᱮᱢ ᱞᱟᱹᱭ ᱫᱟᱲᱮᱭᱟᱭᱟ